ᱟᱢ ᱠᱟᱱᱟᱢ ᱢᱟᱹᱭ ᱵᱟᱰᱟᱜᱷᱩᱴᱩ ᱨᱮᱱ ᱟᱢ ᱠᱟᱹᱠᱤᱧ ᱢᱮᱱᱮᱫᱟ ᱢᱮᱱᱮᱫ ᱠᱟᱱ ᱛᱟᱦᱮᱱᱟᱹᱧ ᱠᱟᱹᱢᱤ ᱧᱟᱢᱚᱜᱼᱟ ᱟᱯᱮᱴᱷᱮᱱ ᱜᱮᱨᱚᱥᱛᱤ ᱠᱟᱹᱢᱤ ᱠᱚ ᱦᱮᱸ ᱠᱟᱹᱢᱤᱢᱟᱧ ᱢᱮᱱᱮᱫ ᱠᱟᱱ ᱜᱮᱭᱟ ᱟᱨ ᱠᱟᱹᱢᱤ ᱠᱚ ᱫᱚᱨᱠᱟᱨᱤᱧ ᱱᱤᱛᱦᱚᱸ ᱵᱟᱹᱧ ᱧᱮᱞ ᱟᱠᱟᱫ ᱠᱚ ᱥᱚᱸᱜᱮᱛᱮ ᱧᱟᱢᱚᱜᱼᱟ ᱥᱮ ᱵᱟᱝ

ᱛᱤᱱᱟᱹᱜ ᱰᱷᱮᱨ ᱡᱩᱢᱤ ᱡᱟᱭᱜᱟ ᱫᱚ ᱦᱮᱱᱟᱜ ᱛᱮ ᱧᱮᱞ ᱫᱟᱲᱮᱭᱟᱛᱟ ᱠᱚᱣᱟᱢ ᱟᱪᱪᱷᱟ ᱧᱮᱞ ᱠᱚᱣᱟᱹᱧ ᱦᱟᱜ ᱵᱮᱵᱚᱥᱛᱷᱟ ᱠᱚᱣᱟᱹᱧ ᱤᱧᱢᱟ ᱠᱟᱹᱢᱤ ᱜᱮᱛᱤᱧ ᱫᱚᱨᱠᱟᱨ ᱠᱟᱹᱢᱤ ᱠᱟᱛᱮᱜᱮᱧ ᱟᱹᱥᱩᱞᱚᱜ ᱠᱟᱱ ᱵᱟᱹᱧ ᱠᱟᱹᱢᱤ ᱞᱮᱠᱷᱟᱱ ᱵᱟᱝ ᱦᱩᱭᱩᱜ ᱠᱟᱱᱛᱤᱧ ᱟᱪᱪᱷᱟ ᱚᱱᱟ ᱵᱟᱹᱲᱛᱤ ᱠᱷᱮᱛ ᱫᱚ ᱛᱤᱱᱟᱹᱜ ᱜᱟᱱ ᱦᱮᱱᱟᱜᱼᱟ ᱟᱨ ᱪᱮᱫᱛᱮ ᱥᱤ ᱚᱪᱚᱭᱟᱹᱧ ᱱᱟᱦᱮᱞᱛᱮ ᱰᱟᱝᱜᱽᱨᱟ ᱱᱟᱦᱮᱞᱛᱮ ᱥᱮ ᱜᱟᱹᱰᱤᱛᱮ ᱜᱟᱹᱰᱤ ᱪᱟᱞᱟᱣ ᱵᱟᱰᱟᱭ ᱜᱮᱭᱟᱹᱧ

ᱟᱨ ᱯᱟᱹᱴᱷᱩᱣᱟᱹ ᱟᱲᱟᱜ ᱨᱮᱠᱷᱟᱱ ᱤᱭᱟᱹ ᱞᱟᱜᱟᱼᱟ ᱢᱟᱹᱭ ᱢᱤᱠᱪᱟᱨ ᱦᱟᱜ ᱟᱹᱜᱩᱭ ᱦᱩᱭᱩᱜᱼᱟ ᱟᱫᱚ ᱤᱧᱜᱮᱧ ᱟᱜᱩᱠᱮᱫ ᱜᱮ ᱦᱟᱜ ᱟᱯᱮᱫᱚ ᱚᱲᱟᱜ ᱨᱮᱯᱮ ᱛᱟᱦᱮᱱᱟ ᱫᱚᱠᱟᱱ ᱠᱷᱚᱱ

ᱡᱚᱸᱰᱨᱟ ᱨᱮᱫᱚ ᱱᱤᱛᱳᱜᱼᱢᱟ ᱟᱭᱢᱟ ᱨᱚᱠᱚᱢ ᱥᱟᱦᱟᱨ ᱠᱚ ᱮᱢᱟᱜ ᱠᱟᱱ ᱰᱷᱮᱨ ᱢᱟ ᱮᱴᱟᱜ ᱦᱚᱲᱟᱜ ᱥᱮᱫ ᱤᱧ ᱠᱟᱹᱢᱤ ᱵᱟᱲᱟ ᱠᱮᱫᱟ ᱥᱟᱦᱟᱨ ᱠᱚᱧ ᱮᱢᱟ ᱵᱟᱲᱟᱣ ᱟᱠᱟᱫᱟ ᱪᱩᱨᱩᱡ ᱟᱠᱟᱫ ᱛᱟᱠᱚᱣᱟᱹᱧ ᱰᱤ ᱮ ᱯᱤ ᱠᱚ ᱞᱟᱜᱟᱣᱮᱫᱟ ᱛᱟᱨᱯᱚᱨᱮ ᱤᱭᱩᱨᱤᱭᱟ ᱟᱨ ᱯᱚᱴᱟᱥ ᱡᱤᱝᱠ ᱵᱷᱤᱴᱟᱢᱤᱱ ᱨᱟᱲᱚᱢ ᱚᱱᱮ ᱡᱮ ᱦᱤᱞᱳᱜ ᱤᱧ ᱞᱟᱜᱟᱣ ᱠᱮᱫ ᱚᱱᱟ ᱠᱚᱫᱚ ᱚᱱᱟ ᱵᱷᱤᱴᱟᱢᱤᱱ ᱵᱷᱤᱴᱟᱢᱤᱱ ᱟᱨ ᱤᱭᱟᱹ ᱠᱟᱱᱟ ᱡᱤᱝᱠ ᱠᱟᱱᱟ ᱚᱱᱟᱫᱚ ᱯᱚᱴᱮ ᱵᱟᱛᱨᱟᱣ ᱮᱫᱟ ᱟᱨ ᱯᱚᱴᱟᱥ ᱫᱚ ᱫᱟᱨᱮ ᱠᱮᱴᱮᱡ ᱞᱟᱹᱜᱤᱫ ᱯᱚᱴᱟᱥ ᱯᱚᱴᱟᱥ ᱟᱨ ᱚᱱᱟ ᱫᱟᱨᱮ ᱦᱟᱨᱟᱜ ᱞᱟᱹᱜᱤᱫ ᱫᱚ ᱤᱭᱩᱨᱤᱭᱟ ᱟᱨ ᱥᱚᱵᱽᱥᱚᱢᱚᱭ ᱦᱮᱸ ᱦᱮᱸ ᱟᱨ ᱥᱚᱵᱽ ᱥᱚᱢᱚᱭ ᱥᱟᱦᱟᱨ ᱧᱟᱢ ᱞᱟᱹᱜᱤᱫ ᱤᱭᱟᱹ ᱥᱟᱦᱟᱨ ᱡᱚᱠᱷᱚᱱ ᱫᱟᱲᱮ ᱧᱟᱢ ᱞᱟᱹᱜᱤᱫ ᱫᱚ ᱤᱭᱟᱹ ᱰᱤ ᱮ ᱯᱤ ᱟᱨ ᱵᱷᱤᱴᱟᱢᱤᱱ